ᱡᱚᱢ ᱨᱮᱭᱟᱜ ᱵᱮᱯᱟᱨ ᱛᱮᱫᱚ ᱦᱩᱭᱩᱜ ᱠᱟᱱᱟ ᱡᱮᱢᱚᱱ ᱯᱳᱞᱴᱨᱤ ᱟᱹᱥᱩᱞ ᱠᱟᱜ ᱠᱚᱣᱟᱧ ᱡᱮᱢᱚᱱ ᱯᱮᱲᱟ ᱠᱚᱠᱚ ᱦᱮᱡ ᱮᱱᱟ ᱚᱱᱟᱛᱮ ᱯᱳᱞᱴᱨᱤ ᱯᱷᱨᱚᱢ ᱱᱤᱡᱮᱨᱟᱜ ᱛᱟᱦᱮᱸ ᱞᱮᱱᱠᱷᱟᱡ ᱥᱮ ᱪᱟᱥ ᱠᱚ ᱛᱟᱦᱮᱸ ᱞᱮᱱᱠᱷᱟᱡ ᱟᱹᱥᱩᱞ ᱞᱮᱠᱚ ᱠᱷᱟᱡ ᱯᱮᱲᱟ ᱠᱚ ᱦᱮᱡ ᱞᱮᱱᱠᱷᱟᱡ ᱯᱳᱞᱴᱨᱤ ᱯᱷᱨᱚᱢ ᱠᱷᱚᱡ ᱢᱤᱫᱴᱮᱱ ᱥᱤᱢ ᱟᱹᱜᱩ ᱠᱟᱛᱮ ᱜᱚᱡ ᱠᱟᱛᱮ ᱯᱮᱲᱟ ᱠᱚ ᱡᱚᱢ ᱵᱟᱲᱟ ᱦᱚᱪᱚ ᱠᱚ ᱦᱩᱭᱩᱜᱼᱟ ᱚᱱᱟ ᱢᱤᱫᱴᱮᱱ ᱥᱩᱵᱤᱫᱷᱟ ᱮᱢᱟᱭ ᱟᱨ ᱯᱳᱞᱴᱤ ᱪᱟᱥ ᱞᱮᱠᱚ ᱠᱷᱟᱡ ᱡᱮᱢᱚᱱ ᱩᱱᱠᱩ ᱠᱮᱱᱟ ᱵᱮᱪᱟ ᱠᱟᱛᱮ ᱴᱟᱠᱟ ᱯᱚᱭᱥᱟ ᱦᱩᱭᱩᱜᱼᱟ ᱚᱱᱟᱜᱮ ᱯᱳᱞᱴᱤ ᱪᱟᱥ ᱠᱟᱛᱮ ᱫᱚ ᱥᱩᱵᱤᱫᱷᱟ ᱧᱮᱞ ᱫᱟᱹᱧ